ᱵᱟᱨᱰᱤᱝ ᱜᱟᱶᱛᱟ ᱵᱟᱝᱠᱷᱟᱱ ᱜᱟᱫᱮᱞ ᱨᱮ ᱥᱮᱞᱮᱫ ᱨᱮᱱᱟᱜ ᱫᱚ ᱟᱹᱰᱤ ᱵᱮᱥ ᱡᱤᱱᱤᱥ ᱠᱟᱱᱟ ᱟᱹᱰᱤ ᱟᱭᱢᱟᱼᱟᱭᱢᱟ ᱚᱸᱰᱮ ᱠᱷᱚᱱᱟᱜ ᱥᱤᱪᱪᱷᱟ ᱧᱟᱢᱚᱜᱼᱟ ᱜᱮᱭᱟᱱ ᱧᱟᱢᱚᱜᱼᱟ ᱠᱤ ᱟᱵᱚ ᱫᱷᱟᱹᱨᱛᱤ ᱨᱮ ᱥᱮᱫᱟᱭ ᱪᱮᱫᱞᱮᱠᱟ ᱠᱚ ᱛᱟᱦᱮᱸᱞᱮᱱᱟ ᱚᱱᱟ ᱨᱮᱱᱟᱜ ᱜᱚᱞᱯᱚ ᱠᱚ ᱞᱟᱹᱭᱟ ᱟᱨᱦᱚᱸ ᱱᱤᱛᱚᱜ ᱪᱮᱫᱞᱮᱠᱟ ᱢᱮᱱᱟᱜ ᱵᱚᱱᱟ ᱚᱱᱟ ᱨᱮᱱᱟᱜ ᱜᱚᱞᱯᱚ ᱠᱚ ᱞᱟᱹᱭᱟ ᱟᱨᱦᱚᱸ ᱟᱹᱰᱤ ᱟᱭᱢᱟᱼᱟᱭᱢᱟ ᱞᱮᱠᱟᱛᱮ ᱥᱮᱫᱟᱭ ᱢᱚᱦᱟᱱᱼᱢᱚᱦᱟᱱ ᱟᱵᱚᱨᱤᱱ ᱦᱚᱲᱠᱚ ᱛᱟᱦᱮᱸᱞᱮᱱᱟ ᱵᱤᱨ ᱥᱤᱫᱩ ᱠᱟᱱᱩ ᱞᱮᱠᱟᱱ ᱠᱚ ᱩᱱᱠᱩᱣᱟᱜ ᱜᱚᱞᱯᱚ ᱠᱚ ᱞᱟᱹᱭᱟ ᱠᱤ ᱩᱱᱠᱩ ᱪᱮᱫ ᱞᱮᱠᱟ ᱠᱚ ᱛᱟᱦᱮᱸᱞᱮᱱᱟ ᱪᱮᱫᱞᱮᱠᱟ ᱵᱤᱨᱠᱚ ᱛᱟᱦᱮᱸᱞᱮᱱᱟ ᱟᱨ ᱚᱠᱟ ᱞᱮᱠᱟᱛᱮ ᱟᱵᱚᱣᱟᱜ ᱫᱷᱤᱨᱤ ᱫᱟᱨᱮ ᱫᱷᱤᱨᱤ ᱟᱨᱦᱚᱸ ᱱᱟᱹᱭ ᱱᱟᱞᱟ ᱜᱟᱰᱟ ᱟᱵᱚᱣᱟᱜ ᱫᱷᱟᱹᱨᱛᱤ ᱪᱮᱫᱞᱮᱠᱟ ᱨᱮᱠᱚ ᱵᱟᱧᱪᱟᱣ ᱟᱹᱜᱩᱣᱟᱠᱟᱫᱼᱟ ᱚᱱᱟ ᱨᱮᱱᱟᱜ ᱦᱚᱸ ᱥᱤᱠᱪᱷᱟ ᱟᱹᱰᱤ ᱟᱭᱢᱟᱼᱟᱭᱢᱟ ᱡᱤᱱᱤᱥ ᱧᱟᱢᱚᱜᱼᱟ ᱟᱨᱦᱚᱸ ᱱᱮᱛᱟᱨ ᱢᱟ ᱜᱚᱴᱟ ᱞᱮᱠᱟᱛᱮ ᱠᱷᱮᱹᱞ ᱦᱚᱸᱠᱚ ᱫᱚᱦᱚᱭᱮᱫᱼᱟ ᱚᱸᱰᱮᱦᱚᱸ ᱟᱹᱰᱤ ᱯᱨᱚᱠᱟᱨ ᱨᱮᱱᱟᱜ ᱛᱮ ᱟᱵᱚᱨᱤᱱ ᱢᱚᱦᱟᱱᱼᱢᱚᱦᱟᱱ ᱦᱚᱲᱠᱚ ᱠᱟᱛᱷᱟ ᱠᱚ ᱞᱟᱹᱭᱟ ᱟᱨ ᱚᱱᱟ ᱠᱟᱛᱷᱟ ᱞᱮᱠᱟᱛᱮ ᱟᱵᱚ ᱪᱮᱫᱚᱜ ᱨᱮᱱᱟᱜ ᱟᱹᱰᱤ ᱵᱮᱥ ᱡᱤᱱᱤᱥ ᱠᱟᱱᱟ ᱡᱟᱦᱟᱸ ᱠᱤ ᱟᱵᱚᱣᱟᱜ ᱯᱚᱨᱚᱢᱯᱚᱨᱟ ᱟᱵᱚᱣᱞᱟᱜ ᱥᱟᱶᱛᱟ ᱟᱵᱚᱣᱟᱜ ᱡᱟᱹᱛᱤ ᱪᱮᱫ ᱞᱮᱠᱟᱛᱮ ᱵᱚᱱ ᱵᱟᱧᱪᱟᱣ ᱫᱚᱦᱚᱭᱟ ᱚᱱᱟ ᱨᱮᱱᱟᱜ ᱠᱟᱛᱷᱟ ᱠᱚ ᱟᱹᱰᱤ ᱵᱷᱟᱹᱜᱮᱼᱵᱷᱟᱹᱜᱮ ᱠᱚ ᱞᱟᱹᱭᱟ ᱚᱱᱟᱛᱮ ᱟᱵᱚᱣᱟᱜ ᱡᱟᱦᱟᱸ ᱡᱟᱦᱟᱸ ᱠᱷᱚᱱ ᱟᱵᱚᱣᱟᱜ

ᱟᱹᱠᱤᱞ ᱧᱟᱢᱚᱜᱼᱟ ᱟᱨ ᱟᱹᱰᱤ ᱟᱭᱢᱟᱼᱟᱭᱢᱟ ᱜᱮᱭᱟᱱ ᱥᱮᱬᱟ ᱧᱟᱢᱚᱜᱼᱟ